ᱦᱮᱞᱳ ᱚᱠᱚᱭᱮᱢ ᱞᱟᱹᱭᱫᱟ ᱚ ᱜᱚᱢᱠᱮ ᱞᱟᱹᱭ ᱢᱮ ᱪᱮᱫ ᱚ ᱚ ᱛᱤᱥ ᱠᱷᱚᱱᱟᱜ ᱫᱚ ᱟᱪᱪᱷᱟ ᱨᱟᱱ ᱫᱚᱯᱮ ᱮᱢ ᱠᱟᱣᱫᱮᱭᱟ ᱟᱪᱪᱷᱟ ᱦᱩᱸ ᱦᱳᱭ ᱦᱮᱸ ᱟᱪᱪᱷᱟ ᱪᱟᱞᱟᱜ ᱛᱮ ᱰᱮᱨᱤᱜ ᱛᱤᱧᱟᱹ ᱛᱚ ᱠᱟᱹᱴᱤᱡ ᱧᱮᱞ ᱦᱟᱛᱟᱲᱮᱯᱮ ᱟᱪᱪᱷᱟ ᱦᱮᱸ ᱦᱮᱸ ᱱᱤᱛᱳᱜ ᱫᱚ ᱚᱲᱟᱜ ᱥᱮᱫ ᱨᱮᱜᱮ ᱦᱳᱭ ᱦᱩᱸ ᱦᱳᱭ ᱦᱩᱸ ᱦᱮᱸ ᱦᱮᱸ ᱦᱚᱲ ᱥᱟᱞᱟᱜ ᱛᱟᱦᱮᱸ ᱦᱩᱭᱩᱜᱼᱟᱛᱚ ᱟᱫᱚ ᱤᱭᱟᱹᱭᱟ ᱟᱫᱚ ᱦᱩᱸ ᱦᱮᱸ ᱦᱮᱸ ᱦᱮᱸ ᱴᱷᱤᱠᱜᱮᱭᱟ ᱢᱟ ᱦᱳᱭ ᱦᱳᱭ